ᱠᱟᱱᱪᱚᱱᱤ ᱦᱮᱢᱵᱨᱚᱢ ᱟᱯᱮ ᱱᱤᱭᱟᱹ ᱦᱟᱥᱟ ᱰᱩᱝᱨᱤ ᱟᱛᱳ ᱨᱮ ᱪᱮᱫ ᱞᱮᱠᱟ ᱢᱟᱜ ᱢᱚᱬᱮ ᱯᱮ ᱢᱟᱱᱟᱣ ᱵᱟᱛᱟᱣ ᱜᱮᱭᱟ ᱪᱮᱫ ᱞᱮᱠᱟ ᱦᱚᱨᱟ ᱠᱚᱯᱮ ᱠᱚᱨᱟᱣᱟ ᱠᱟᱹᱴᱤᱡ ᱞᱟᱹᱭ ᱟᱸᱡᱚᱢᱟᱹᱧ ᱢᱮ

ᱛᱟᱨᱯᱚᱨᱮ ᱡᱟᱦᱮᱨ ᱛᱮᱞᱮ ᱪᱟᱞᱟᱜᱼᱟ ᱱᱟᱭᱠᱮᱞᱮ ᱤᱫᱤᱭᱟ ᱛᱩᱢᱫᱟᱜ ᱴᱟᱢᱟᱠ ᱮᱱᱮᱡ ᱥᱮᱨᱮᱧ ᱟᱛᱮᱜ